ᱤᱧ ᱫᱚ ᱚᱲᱟᱜ ᱨᱮᱜᱮᱧ ᱛᱟᱦᱮᱱᱟ ᱚᱲᱟᱜ ᱠᱚᱨᱮᱜᱮᱧ ᱠᱟᱹᱢᱤ ᱵᱟᱲᱟᱭᱟ ᱟᱫᱚ ᱢᱮᱞᱟ ᱧᱮᱞ ᱞᱮ ᱪᱟᱞᱟᱣ ᱞᱮᱱᱟ ᱚᱰᱮᱧ ᱧᱮᱞ ᱮᱫ ᱠᱚᱣᱟ ᱵᱳᱜᱤᱛᱮ ᱢᱳᱜᱽᱞᱟᱭ ᱮᱜᱽᱨᱳᱞ ᱪᱟᱣᱢᱤᱱ ᱠᱚ ᱠᱚ ᱡᱚᱢ ᱮᱫᱟ ᱟᱫᱚ ᱤᱧ ᱦᱚᱸ ᱡᱚᱡᱚᱢ ᱥᱟᱱᱟᱭᱮᱫᱤᱧ ᱠᱟᱱᱟ ᱟᱫᱚ ᱢᱤᱫ ᱫᱤᱱ ᱵᱳᱞᱯᱩᱨ ᱨᱮ ᱨᱮᱥᱴᱩᱨᱮᱱᱴ ᱨᱮᱧ ᱪᱟᱞᱟᱣ ᱮᱱᱟ ᱟᱫᱚ ᱩᱱᱠᱩ ᱠᱚᱲᱟᱧ ᱦᱚᱦᱚ ᱟᱫ ᱠᱚᱣᱟ ᱢᱮᱛᱟ ᱟᱠᱚ ᱠᱟᱹᱱᱟᱹᱧ ᱪᱮᱫ ᱠᱚ ᱧᱟᱢᱚᱜᱼᱟ ᱟᱫᱚ ᱠᱚ ᱢᱮᱱ ᱮᱫᱟ ᱮᱜᱽᱨᱳᱞ ᱢᱳᱜᱽᱞᱟᱭ ᱪᱟᱣᱢᱤᱱ ᱠᱚ ᱧᱟᱢᱚᱜᱼᱟ ᱟᱫᱚ ᱢᱳᱜᱽᱞᱟᱭ ᱯᱚᱨᱚᱴᱟ ᱤᱧ ᱫᱩᱧ ᱚᱨᱰᱟᱨᱟ ᱟᱠᱚᱣᱟ ᱟᱫᱚ ᱠᱚ ᱟᱹᱜᱩ ᱟᱹᱫᱤᱧᱟ ᱚᱱᱟ ᱥᱟᱶᱛᱮ ᱥᱚᱥ ᱩᱛᱩ ᱥᱮᱞᱟᱴ ᱠᱚ ᱠᱚ ᱮᱢᱟ ᱟᱫᱤᱧᱟᱹ ᱡᱚᱢ ᱠᱤᱫᱟᱹᱧ ᱢᱚᱸᱡᱽ ᱜᱮ ᱥᱮᱵᱮᱞ ᱠᱤᱫᱤᱧᱟᱹ ᱟᱨ ᱚᱱᱟ ᱨᱤᱥᱴᱩᱨᱮᱱᱴ ᱨᱮᱱᱟᱜ ᱩᱱᱠᱩᱣᱟᱜ ᱵᱮᱵᱚᱦᱟᱨ ᱦᱚᱸ ᱟᱹᱰᱤ ᱢᱚᱸᱡᱽ ᱛᱟᱠᱚ ᱟᱨ ᱢᱚᱸᱡᱽ ᱜᱮ ᱥᱟᱯᱷᱟ ᱥᱟᱹᱯᱷᱤ ᱢᱚᱸᱡᱽ ᱜᱮᱠᱚ ᱨᱚᱲ ᱮᱫᱟ ᱡᱷᱚᱛᱚ ᱦᱚᱲ ᱜᱮ ᱟᱫᱚ ᱟᱹᱰᱤ ᱢᱚᱸᱡᱽ ᱤᱧ ᱵᱩᱡᱷᱟᱹᱣ ᱠᱮᱫᱟ ᱚᱰᱮ ᱪᱟᱞᱟᱣ ᱠᱟᱛᱮᱫ